ᱟᱛᱳ ᱦᱚᱲ ᱠᱚᱣᱟᱜ ᱡᱤᱣᱤᱨᱮ ᱜᱮᱢ ᱫᱚ ᱢᱤᱫ ᱠᱟᱛᱷᱟᱛᱮ ᱥᱚᱨᱮᱥ ᱟᱱᱟᱜ ᱮᱱᱮᱢ ᱫᱚᱭ ᱯᱟᱥᱱᱟᱣ ᱮᱜ ᱜᱮᱭᱟ ᱵᱟᱝ ᱫᱚ ᱵᱟᱝ ᱠᱚᱢ ᱵᱮᱥᱤ ᱮᱱᱛᱮ ᱨᱮᱦᱚᱸ ᱧᱮᱞᱚᱜᱚᱜ ᱠᱟᱱᱟ ᱱᱤᱛᱚᱜ ᱫᱤᱱᱚᱢ ᱫᱤᱱ ᱠᱷᱮᱞᱳᱰ ᱨᱮ ᱥᱮ ᱠᱷᱮᱞᱳᱰ ᱛᱟᱞᱟᱛᱮ ᱱᱤᱛᱚᱜ ᱠᱷᱮᱞᱳᱰ ᱨᱮ ᱡᱟᱦᱟᱸ ᱛᱤᱱᱟᱹᱜ ᱜᱮ ᱡᱚᱯᱲᱟᱣ ᱢᱮᱱᱟᱜ ᱠᱚᱣᱟ ᱟᱛᱳ ᱚᱲᱟᱜ ᱴᱚᱞᱟ ᱠᱚᱨᱮᱱ ᱜᱤᱫᱟᱹᱨᱼᱯᱤᱫᱟᱹᱨ ᱠᱚ ᱡᱟᱹᱥᱛᱤ ᱠᱟᱭ ᱛᱮᱫᱚ ᱱᱤᱡᱮᱨᱟᱜ ᱦᱚᱲᱢᱚ ᱪᱟᱨᱪᱟ ᱦᱚᱸ ᱦᱚᱭᱳᱜ ᱠᱟᱱᱟ ᱥᱮ ᱥᱟᱶᱛᱮ ᱴᱚᱴᱷᱟ ᱵᱩᱱᱟᱹᱜ ᱫᱮᱥ ᱫᱤᱥᱚᱢ ᱦᱚᱸ ᱠᱚᱢ ᱵᱮᱥᱤ ᱫᱚᱠᱚ ᱫᱟᱬᱟᱱ ᱠᱟᱱᱟ ᱥᱮ ᱤᱱᱟᱹ ᱛᱟᱞᱟ ᱛᱮᱜᱮ ᱱᱤᱛᱚᱜ ᱫᱚ ᱮᱢᱚᱱ ᱦᱚᱸ ᱧᱮᱞᱚᱜᱚᱜ ᱠᱟᱱᱟ ᱡᱟᱦᱟᱸ ᱫᱚ ᱢᱤᱫ ᱠᱟᱛᱷᱟ ᱛᱮ ᱞᱟᱹᱭᱟᱹᱜᱚᱜᱼᱟ ᱡᱮ ᱱᱚᱝᱠᱟ ᱦᱚᱸ ᱧᱮᱞᱚᱜ ᱠᱟᱱᱟ ᱡᱟᱦᱟᱸᱭ ᱠᱚᱫᱚ ᱱᱤᱛᱚᱜ ᱫᱚ ᱚᱞᱚᱜ ᱯᱟᱲᱦᱟᱜ ᱵᱟᱜᱤ ᱵᱟᱲᱟ ᱠᱟᱛᱮᱜ ᱟᱫᱚ ᱚᱱᱛᱮ ᱩᱱᱟᱹᱜ ᱥᱟᱹᱜᱤᱧ ᱵᱟᱭ ᱚᱞᱚᱜ ᱯᱟᱲᱦᱟᱣ ᱵᱟᱭ ᱪᱮᱫ ᱫᱟᱲᱮᱭᱟᱫᱟ ᱟᱫᱚ ᱤᱱᱟᱹ ᱛᱟᱞᱟᱨᱮ ᱟᱫᱚ ᱯᱷᱩᱴᱵᱚᱞ ᱜᱮ ᱢᱤᱫᱴᱟᱝ ᱮ ᱵᱟᱪᱷᱟᱣ ᱠᱮᱫᱟ ᱟᱫᱚ ᱱᱤᱛᱚᱜ ᱚᱱᱟ ᱯᱷᱩᱴᱵᱚᱞ ᱠᱷᱮᱞᱳᱰ ᱛᱟᱞᱟ ᱛᱮᱜᱮ ᱡᱟᱦᱟᱸ ᱦᱤᱞᱳᱜ ᱡᱟᱦᱟᱸ ᱛᱤᱱᱟᱹᱜ ᱜᱮ ᱩᱰᱟᱹᱝ ᱜᱮ ᱱᱤᱛᱚᱜ ᱟᱭᱟᱜ ᱨᱩᱡᱤ ᱨᱳᱡᱜᱟᱨ ᱠᱟᱛᱮᱜ ᱟᱭᱟᱜ ᱡᱤᱭᱚᱱ ᱫᱚ ᱠᱚᱢ ᱵᱮᱥᱤ ᱵᱤᱛᱟᱹᱣ ᱮᱜ ᱜᱮᱭᱟ ᱥᱚᱨᱮᱥᱟᱱᱟᱜ ᱠᱷᱮᱞ ᱠᱚ ᱢᱩᱫᱨᱮ ᱱᱤᱛᱚᱜ ᱫᱚ ᱱᱚᱣᱟ ᱟᱞᱮ ᱴᱚᱴᱷᱟ ᱨᱮᱫᱚ ᱯᱷᱩᱴᱵᱚᱞᱜᱮ ᱡᱟᱹᱥᱛᱤ ᱠᱟᱭᱛᱮ ᱧᱮᱞᱚᱜ ᱠᱟᱱᱟ ᱥᱮ ᱱᱤᱛ ᱫᱷᱟᱵᱤᱡ ᱟᱞᱮ ᱴᱚᱴᱷᱟᱨᱮᱱ ᱟᱭᱢᱟ ᱵᱟᱹᱵᱩ ᱛᱟᱠᱚ ᱜᱮ ᱱᱚᱣᱟ ᱠᱷᱮᱞᱳᱰ ᱥᱟᱶ ᱡᱚᱯᱲᱟᱣ ᱢᱮᱱᱟᱜ ᱠᱟᱜ ᱠᱚᱣᱟ